ᱤᱧ ᱠᱩᱥᱤᱭᱟ ᱧᱮᱧᱮᱞ ᱴᱷᱟᱶ ᱫᱚ ᱦᱩᱭᱩᱜ ᱠᱟᱱᱟ ᱪᱤᱬᱤᱭᱟ ᱠᱷᱟᱱᱟ ᱪᱤᱬᱤᱭᱟ ᱠᱷᱟᱱᱟ ᱨᱮᱫᱚ ᱡᱮᱢᱚᱱ ᱦᱟᱛᱤ ᱛᱟᱹᱨᱩᱵ ᱠᱩᱞ ᱵᱟᱱᱟ ᱛᱟᱨᱯᱚᱨᱮ ᱠᱩᱞᱟᱹᱭ ᱵᱤᱨ ᱨᱮᱱ ᱟᱨ ᱢᱟᱨᱟᱜ ᱟᱨ ᱱᱚᱛᱮᱱᱟ ᱟᱹᱰᱤ ᱨᱚᱠᱚᱢ ᱟᱱ ᱪᱮᱬᱮ ᱠᱚ ᱦᱚᱸ ᱧᱮᱞᱚᱜ ᱠᱟᱱᱟ ᱛᱚ ᱩᱱᱠᱩᱣᱟᱜ ᱧᱩᱛᱩᱢ ᱠᱚ ᱪᱮᱫ ᱠᱚ ᱠᱚ ᱡᱚᱢᱟ ᱚᱱᱟ ᱠᱚᱦᱚᱸ ᱪᱤᱬᱤᱭᱟ ᱠᱷᱟᱱᱟ ᱨᱮ ᱪᱟᱞᱟᱣ ᱠᱟᱛᱮᱜ ᱵᱟᱰᱟᱭ ᱫᱟᱲᱮᱭᱟᱜᱼᱟ ᱠᱟᱱᱟ ᱛᱚ ᱚᱱᱟᱛᱮ ᱤᱧᱟᱹᱜ ᱠᱩᱥᱤ ᱴᱷᱟᱶ ᱫᱚ ᱪᱤᱬᱤᱭᱟ ᱠᱷᱟᱱᱟ ᱜᱮ